ᱤᱧ ᱫᱚ ᱢᱤᱫ ᱵᱤᱜᱷᱟᱹ ᱥᱚᱵᱡᱤᱧ ᱪᱟᱥᱟ ᱯᱟᱹᱭᱞᱟᱹ ᱫᱚ ᱦᱟᱥᱟᱧ ᱥᱤ ᱪᱚᱠᱚᱣᱟ ᱥᱤ ᱞᱟᱹᱦᱩᱫ ᱮᱱ ᱠᱷᱟᱱ ᱫᱚ ᱨᱚᱦᱚᱲᱚᱜᱼᱟ ᱨᱚᱦᱚᱲ ᱠᱟᱛᱮᱜ ᱤᱭᱟᱹᱧ ᱟᱹᱜᱩᱭᱟ ᱪᱟᱨᱟᱧ ᱟᱹᱜᱩᱭᱟ ᱵᱤᱞᱟᱹᱛᱤ ᱠᱚᱱᱰᱷᱟ ᱯᱩᱨᱟᱹᱭ ᱯᱩᱨᱟᱹᱭ ᱠᱟᱛᱮᱜ ᱵᱷᱤᱲᱤ ᱡᱷᱤᱸᱜᱟᱹ ᱠᱟᱞᱞᱟ ᱱᱟᱹᱲᱤ ᱡᱷᱤᱸᱜᱟᱹ ᱠᱚᱢ ᱡᱷᱚᱛᱚ ᱯᱮᱭᱟᱸᱡᱽ ᱨᱟᱹᱥᱩᱱ ᱡᱷᱚᱛᱚ ᱪᱟᱨᱟᱧ ᱟᱹᱜᱩ ᱠᱮᱫᱟ ᱟᱹᱜᱩ ᱠᱟᱛᱮᱜ ᱨᱟᱹᱥᱩᱱ ᱫᱚᱧ ᱵᱷᱤᱞᱤ ᱠᱮᱫᱟ ᱵᱷᱤᱞᱤ ᱠᱟᱛᱮᱜ ᱤᱧ ᱨᱚᱦᱚᱭ ᱠᱮᱫᱟ ᱨᱚᱦᱚᱭ ᱠᱟᱛᱮᱜ ᱥᱟᱨ ᱤᱧ ᱮᱢ ᱟᱫᱟ ᱥᱟᱨ ᱟᱹᱜᱩ ᱠᱟᱛᱮᱜ ᱤᱧ ᱮᱢ ᱟᱫᱟ ᱛᱟᱨᱯᱚᱨᱮ ᱮᱢ ᱠᱟᱛᱮᱜ ᱤᱧ ᱤᱭᱟᱹ ᱠᱮᱫᱟ ᱨᱚᱦᱚᱭ ᱠᱮᱫᱟ ᱟᱨ ᱯᱮᱭᱟᱸᱡᱽ ᱦᱚᱸ ᱚᱱᱠᱟ ᱠᱟᱛᱮᱜ ᱜᱤᱧ ᱨᱚᱦᱚᱭᱟ ᱢᱟᱱᱮ ᱵᱷᱤᱞᱤ ᱠᱟᱛᱮᱜ ᱜᱤᱧ ᱨᱚᱦᱚᱭᱟ ᱟᱨ ᱚᱱᱟ ᱠᱟᱞᱞᱟ ᱠᱚ ᱡᱷᱤᱸᱜᱟᱹ ᱠᱚ ᱵᱤᱞᱟᱹᱛᱤ ᱠᱚ ᱵᱮᱸᱜᱟᱲ ᱠᱚ ᱚᱱᱟ ᱠᱚᱫᱚ ᱡᱷᱚᱛᱚ ᱠᱷᱟᱱᱟ ᱠᱟᱛᱮᱜ ᱚᱱᱟ ᱠᱷᱟᱱᱟ ᱨᱮ ᱥᱟᱨ ᱮᱢ ᱠᱟᱛᱮᱜᱮ ᱚᱱᱟ ᱨᱚᱦᱚᱭᱟ ᱨᱚᱦᱚᱭ ᱠᱟᱛᱮᱜ ᱠᱤᱪᱷᱩ ᱫᱤᱱ ᱯᱚᱨᱮ ᱟᱫᱚ ᱚᱱᱟᱧ ᱤᱭᱟᱹᱭᱟ ᱯᱩ ᱣᱟᱜᱼᱟ ᱩᱱ ᱫᱚ ᱠᱷᱳᱞ ᱢᱮᱥᱟ ᱥᱟᱨ ᱠᱚ ᱟᱹᱜᱩ ᱠᱟᱛᱮ ᱤᱧ ᱚᱱᱟ ᱨᱤᱧ ᱜᱷᱟᱞᱟ ᱜᱷᱟᱹᱞᱤ ᱠᱮᱫᱟ ᱥᱟᱨ ᱥᱟᱶ ᱠᱷᱳᱞ ᱟᱫᱚᱧ ᱮᱨ ᱠᱮᱫᱟ ᱮᱨ ᱠᱟᱛᱮᱜ ᱟᱹᱫᱚᱧ ᱯᱳ ᱣᱟᱫᱟ ᱟᱫᱚ ᱯᱳ ᱠᱟᱛᱮᱜ ᱯᱳ ᱠᱟᱛᱮᱜ ᱚᱱᱟ ᱡᱚᱠᱷᱚᱱ ᱜᱮ ᱫᱟᱞᱠᱟᱣ ᱨᱟᱠᱟᱵ ᱮᱱᱟ ᱡᱟᱦᱟᱸ ᱱᱟᱹᱲᱤᱭᱟᱜ ᱠᱚ ᱡᱮᱢᱚᱱ ᱵᱩᱨᱵᱷᱩᱴᱤ ᱠᱚ ᱡᱷᱤᱸᱜᱟᱹ ᱠᱚ ᱠᱚᱨᱚᱞᱟ ᱠᱚ ᱫᱚ ᱚᱱᱟ ᱠᱚᱫᱚ ᱤᱭᱟᱹᱣᱟᱜ ᱦᱩᱭᱩᱜᱼᱟ ᱢᱟᱱᱮ ᱡᱷᱟᱴᱟ ᱦᱩᱭᱩᱜᱼᱟ ᱡᱷᱟᱴᱟ ᱟᱹᱫᱟᱹᱧ ᱛᱟᱨᱯᱚᱨᱮ ᱡᱷᱟᱴᱟ ᱠᱟᱛᱮᱜ ᱚᱱᱟ ᱵᱷᱟᱹᱜᱤ ᱪᱮᱦᱨᱟ ᱟᱵᱟᱨ ᱡᱚᱫᱤ ᱚᱠᱟ ᱠᱚ ᱫᱟᱨᱮ ᱥᱮ ᱤᱭᱟᱹ ᱠᱚ ᱜᱩᱡᱩᱜ ᱠᱟᱱᱟ ᱥᱮ ᱥᱟᱠᱟᱢ ᱠᱚ ᱡᱚᱢ ᱮᱫᱟ ᱛᱤᱡᱩ ᱚᱱᱟ ᱞᱟᱹᱜᱤᱫ ᱛᱮ ᱟᱨᱚ ᱵᱤᱥ ᱵᱤᱥ ᱟᱹᱜᱩ ᱠᱟᱛᱮᱜ ᱚᱱᱟ ᱮᱥᱯᱨᱮ ᱦᱩᱭᱩᱜᱼᱟ ᱮᱥᱯᱨᱮᱭᱟᱜ ᱦᱩᱭᱩᱜᱼᱟ ᱟᱵᱟᱨ ᱡᱚᱠᱷᱚᱱ ᱵᱟᱦᱟᱜᱼᱟ ᱥᱮ ᱡᱚ ᱞᱟᱹᱜᱤᱫᱚᱜᱼᱟ ᱩᱱ ᱦᱚᱸ ᱤᱭᱟᱹ ᱦᱩᱭᱩᱜᱼᱟ ᱢᱟᱱᱮ ᱮᱥᱯᱨᱮᱭᱟᱜ ᱦᱩᱭᱩᱜᱼᱟ ᱡᱟᱛᱮ ᱩᱱᱠᱩ ᱛᱤᱡᱩ ᱠᱚ ᱟᱞᱚ ᱠᱚ ᱤᱭᱟᱹ ᱫᱟᱲᱮᱭᱟᱜ ᱢᱟ ᱡᱚ ᱵᱟᱦᱟ ᱴᱷᱤᱠ ᱴᱷᱟᱠ ᱦᱩᱭᱩᱜᱼᱢᱟ ᱟᱨ ᱚᱱᱟ ᱠᱚ ᱡᱷᱚᱛᱚ ᱢᱚᱴᱟ ᱢᱚᱴᱤ ᱤᱭᱟᱹ ᱚᱱᱟ ᱠᱚ ᱡᱷᱚᱛᱚ ᱨᱚᱠᱚᱢ ᱧᱮᱞ ᱦᱩᱭᱩᱜᱼᱟ ᱥᱚᱵᱽ ᱫᱤᱱ ᱢᱟᱱᱮ ᱚᱠᱟ ᱦᱮᱞᱚᱜ ᱚᱠᱟ ᱞᱮᱠᱟ ᱛᱤᱡᱩ ᱠᱚ ᱞᱟᱜᱟᱜ ᱠᱟᱱᱟ ᱚᱠᱟ ᱫᱟᱨᱮ ᱨᱮ ᱪᱤᱠᱟᱹᱜ ᱠᱟᱱᱟ ᱚᱱᱠᱟ ᱨᱚᱠᱚᱢ ᱜᱮ ᱵᱤᱥ ᱟᱹᱜᱩ ᱦᱩᱭᱩᱜᱼᱟ ᱟᱹᱜᱩ ᱠᱟᱛᱮᱜ ᱚᱱᱟ ᱮᱥᱯᱨᱮ ᱦᱩᱭᱩᱜᱼᱟ ᱮᱥᱯᱨᱮ ᱠᱟᱛᱮᱜ ᱟᱫᱚ ᱡᱚᱠᱷᱚᱱ ᱜᱮ ᱡᱚ ᱵᱟᱦᱟ ᱭᱮᱱᱟ ᱮᱸᱰᱮᱠᱷᱟᱱ ᱵᱷᱟᱜᱮ ᱤᱭᱟᱹ ᱡᱚ ᱡᱚ ᱦᱩᱭᱩᱜᱼᱟ ᱥᱮ ᱵᱷᱟᱹᱜᱤ ᱪᱟᱨᱟ ᱧᱟᱢᱚᱜᱼᱟ ᱟᱨ ᱱᱚᱣᱟ ᱠᱚ ᱵᱟᱵᱚᱛ ᱛᱮ ᱢᱟᱱᱮ ᱱᱩᱱᱟᱹᱜ ᱠᱤᱪᱷᱩ ᱠᱚᱨᱟᱣ ᱞᱟᱹᱜᱤᱫ ᱛᱮᱫᱚ ᱤᱭᱟᱹᱜᱼᱟ ᱢᱟᱱᱮ ᱢᱚᱴᱟᱢᱩᱴᱤ ᱠᱷᱚᱨᱚᱪ ᱧᱩᱨᱩᱜ ᱠᱟᱱᱟ ᱫᱚᱥ ᱦᱟᱡᱟᱨ ᱜᱟᱱ